ᱦᱮᱞᱳ ᱵᱚᱭᱦᱟ ᱦᱳᱭ ᱡᱚᱦᱟᱨ ᱜᱮ ᱦᱳᱭ ᱠᱷᱚᱵᱚᱨ ᱫᱚ ᱟᱹᱰᱤ ᱟᱹᱰᱤ ᱡᱷᱟᱹᱞ ᱨᱮᱜᱮ ᱢᱮᱱᱟᱜ ᱵᱤᱱᱟ ᱟᱫᱚ ᱟᱹᱞᱤᱧ ᱦᱚᱸ ᱟᱹᱞᱤᱧ ᱡᱤᱞ ᱞᱤᱧ ᱫᱚᱨᱠᱟᱨ ᱧᱚᱜᱚᱜ ᱠᱟᱱᱟ ᱦᱮᱸ ᱥᱮ ᱦᱳᱭ ᱦᱳᱭ ᱦᱳᱭ ᱦᱳᱭ ᱡᱤᱞ ᱞᱤᱧ ᱫᱚᱨᱠᱟᱨᱟᱜ ᱠᱟᱱᱟ ᱦᱮᱸ ᱩᱱᱟᱹᱜ ᱟᱹᱰᱤ ᱡᱳᱨ ᱵᱷᱤᱲ ᱟᱠᱟᱱᱟ

ᱟᱨᱚ ᱡᱤᱞ ᱟᱹᱵᱤᱱ ᱫᱚ ᱪᱮᱫ ᱞᱮᱠᱟ ᱨᱮ ᱫᱟᱢ ᱠᱚ ᱪᱮᱫᱞᱮᱠᱟ ᱦᱳᱭ ᱦᱳᱭ ᱴᱷᱤᱠ ᱜᱮᱭᱟ ᱛᱟᱦᱚᱞᱮ ᱮᱢᱟᱞᱤᱧ ᱵᱤᱱ ᱢᱤᱫ ᱠᱤᱞᱳᱜᱟᱱ ᱚᱱᱟ ᱟᱨ ᱟᱨ ᱡᱚᱛᱚ ᱫᱤᱱ ᱞᱤᱧ ᱟᱹᱜᱩ ᱠᱟᱜᱼᱟ ᱡᱟᱦᱟᱸ ᱞᱮᱠᱟ ᱤᱭᱟᱹ ᱤᱭᱟᱹ ᱫᱷᱟᱨᱟ ᱞᱟᱹᱵᱤᱫ ᱧᱚᱜᱼᱟ ᱵᱤᱱ ᱮᱢᱟ ᱞᱤᱧ ᱠᱟᱱᱟ ᱫᱷᱟᱨᱟᱣᱟᱜ ᱠᱚ ᱦᱳᱭ ᱚᱱᱟ ᱜᱮᱛᱚ ᱵᱟᱥᱠᱮ ᱵᱟᱥᱠᱮᱭᱟᱜ ᱵᱤᱱ ᱮᱢᱟᱜ ᱞᱤᱧᱟ ᱢᱤᱫ ᱫᱤᱱ ᱦᱤᱞᱳᱜ ᱦᱳᱭ ᱡᱟᱦᱟᱸ ᱡᱟᱦᱟᱸ ᱯᱨᱚᱵᱞᱮᱢ ᱦᱩᱭᱱᱟ ᱚᱲᱟᱜ ᱨᱮ ᱮᱠᱮᱵᱟᱨᱮ ᱨᱩᱦᱮᱫ ᱮᱫ ᱞᱤᱧᱟ ᱠᱚ ᱟᱹᱞᱤᱧ ᱦᱮᱸ

ᱦᱳᱭ ᱟᱫᱚ ᱦᱳᱭ ᱱᱚᱝᱠᱟ ᱫᱚ ᱟᱞᱚ ᱵᱤᱱ ᱠᱟᱹᱢᱤᱭᱟ ᱟᱨ ᱵᱟᱝᱠᱷᱟᱱ ᱫᱚ ᱟᱹᱞᱤᱧ ᱦᱚᱸ ᱞᱤᱧ ᱦᱮᱸ ᱟᱨᱦᱚᱸ ᱠᱟᱥᱴᱚᱢᱟᱨ ᱡᱟᱦᱟᱸ ᱛᱤᱱᱟᱹᱜ ᱠᱟᱥᱴᱚᱢᱟᱨ ᱦᱤᱡᱩᱜ ᱛᱟᱢᱟ ᱩᱱᱠᱩ ᱞᱤᱧ ᱞᱟᱹᱭ ᱟᱠᱚᱣᱟ ᱦᱳᱭ ᱦᱳᱭ ᱵᱟᱝᱠᱷᱟᱱ ᱵᱟᱝᱠᱷᱟᱱ ᱞᱤᱧ ᱞᱟᱹᱭ ᱟᱠᱚᱣᱟ ᱩᱱᱠᱩ ᱠᱟᱥᱴᱚᱢᱟᱨ ᱟᱞᱚᱯᱮ ᱪᱟᱞᱟᱜᱼᱟ ᱢᱮᱱᱛᱮᱫ ᱟᱹᱰᱤ ᱟᱹᱲᱤᱥ ᱞᱤᱧ ᱵᱩᱡᱷᱟᱹᱣ ᱠᱮᱜᱼᱟ ᱤᱱᱟᱹ ᱦᱤᱞᱳᱜ ᱦᱮᱸ ᱟᱹᱞᱤᱧ ᱦᱮᱸ ᱚᱲᱟᱜ ᱨᱮᱦᱚᱸ ᱟᱹᱰᱤ ᱪᱮᱨᱦᱟ ᱠᱚ ᱨᱩᱦᱮᱫ ᱠᱮᱫ ᱞᱤᱧᱟ ᱦᱮᱸ ᱵᱟᱝᱠᱷᱟᱱ ᱦᱳᱭ ᱴᱷᱤᱠ ᱜᱮᱭᱟ ᱦᱳᱭ ᱡᱚᱦᱟᱨ ᱜᱮ ᱢᱟ ᱛᱚᱵᱮ ᱜᱚᱢᱠᱮ ᱡᱚᱦᱟᱨ ᱜᱮ ᱢᱟ ᱛᱚᱵᱮ ᱦᱮᱸ ᱦᱮᱸ ᱦᱳᱭ ᱦᱳᱭ ᱦᱳᱭ ᱪᱟᱞᱟᱜ ᱟᱹᱞᱤᱧ ᱪᱮᱨᱦᱟ ᱫᱷᱟᱨᱟ ᱞᱟᱹᱭ ᱵᱤᱱ ᱦᱳᱭ ᱦᱳᱭ ᱴᱷᱤᱠᱟ ᱢᱟ ᱛᱚᱵᱮ ᱡᱚᱦᱟᱨ ᱜᱮ ᱤᱱᱠᱟᱹ ᱜᱮ